ᱟᱪᱪᱷᱟ ᱜᱚᱢᱠᱮ ᱟᱯᱮᱭᱟᱜ ᱤᱛᱩᱱ ᱟᱥᱲᱟᱨᱮ ᱡᱟᱸᱦᱟ ᱢᱩᱬᱩᱫ ᱥᱚᱢᱚᱥᱥᱟ ᱠᱚ ᱢᱮᱱᱟᱜᱼᱟᱚᱱᱟ ᱵᱟᱨᱮᱛᱮ ᱞᱟᱹᱭ ᱢᱮ ᱟᱞᱮᱭᱟᱜ ᱪᱳᱣ ᱯᱟᱦᱟᱲᱤ ᱤᱛᱩᱱ ᱟᱥᱲᱟ ᱟᱢ ᱠᱷᱳᱭ ᱮᱜ ᱠᱤᱛᱟᱹᱵ ᱨᱮᱭᱟᱜ ᱥᱚᱢᱚᱥᱥᱟ ᱯᱨᱚᱥᱱᱚ ᱯᱚᱛᱨᱚ ᱨᱮᱭᱟᱜ ᱥᱚᱢᱚᱥᱥᱟ ᱫᱩᱲᱩᱵ ᱨᱮᱭᱟᱜ ᱥᱚᱢᱚᱥᱥᱟ ᱮᱢᱟᱱ ᱛᱮᱭᱟᱜ ᱢᱮᱱᱟᱜ ᱛᱟᱞᱮᱭᱟ ᱟᱨ ᱚᱱᱟ ᱡᱳᱜᱟᱡᱳᱜ ᱫᱚᱦᱚ ᱨᱮᱭᱟᱜ ᱥᱚᱢᱚᱥᱥᱟ ᱢᱮᱱᱟᱜ ᱠᱟᱜ ᱛᱟᱞᱮᱭᱟ ᱢᱟᱱᱮ ᱜᱟᱹᱲᱤ ᱵᱟᱹᱲᱤ ᱵᱟᱝ ᱠᱷᱟᱹᱛᱤᱨ ᱛᱮ ᱱᱤᱭᱟᱹ ᱜᱮ